ᱦᱮᱞᱳ ᱦᱳᱭ ᱱᱚᱰᱮ ᱨᱟᱡᱽᱱᱚᱜᱚᱨ ᱜᱮ ᱦᱚᱥᱯᱤᱴᱟᱞ ᱨᱮ ᱦᱳᱭ ᱢᱮᱱᱟᱜ ᱜᱮᱭᱟ ᱨᱟᱱ ᱠᱚᱨᱮᱱᱟᱜ ᱫᱚ ᱟᱫᱚ ᱟᱫᱚ ᱪᱮᱫ ᱞᱮᱠᱟ ᱦᱮᱡ ᱦᱮᱡ ᱫᱟᱲᱮᱭᱟᱜᱼᱟ ᱥᱮ ᱵᱤᱱ ᱵᱟᱝᱟ ᱥᱮ ᱜᱟᱹᱰᱤ ᱞᱮ ᱵᱷᱮᱡᱟᱭᱟ ᱢᱮᱱᱟᱜ ᱜᱮᱭᱟ ᱦᱳᱭ ᱦᱤᱡᱩᱜ ᱜᱮᱭᱟ ᱠᱚ ᱡᱚᱛᱚᱱᱟᱜ ᱜᱮ ᱥᱩᱵᱤᱫᱟ ᱜᱮᱭᱟ ᱦᱳᱭ ᱢᱮᱱᱟᱜᱼᱟ ᱦᱚᱸ ᱥᱟᱢᱟᱝ ᱨᱮ ᱧᱟᱢᱚᱜ ᱜᱮᱭᱟ ᱱᱚ ᱴᱟ ᱫᱚᱥᱴᱟ ᱠᱷᱚᱱᱟᱜ ᱛᱤᱥ ᱠᱷᱚᱱ ᱦᱟᱸᱜ ᱟᱫᱚ ᱚᱱᱠᱟ ᱵᱤᱱ ᱵᱩᱡᱷᱟᱹᱣᱮᱜᱼᱟ ᱦᱚᱸ ᱦᱳᱭ ᱛᱚᱵᱮ ᱡᱚᱛᱚᱱᱟᱜ ᱜᱮ ᱵᱮᱵᱚᱥᱛᱟ ᱢᱮᱱᱟᱜᱼᱟ ᱱᱚᱰᱮ ᱦᱚᱸ ᱦᱳᱭ ᱛᱚᱵᱮ ᱵᱷᱮᱡᱟ ᱠᱟᱭ ᱢᱮ ᱱᱮᱛᱟᱨ ᱢᱟ ᱚᱱᱟ ᱜᱮ ᱡᱟᱹᱥᱛᱤ ᱧᱟᱢᱮᱫ ᱠᱚᱫᱚ

ᱵᱷᱮᱡᱟᱭᱮᱭᱟᱞᱤᱧ ᱱᱟᱜ ᱛᱚᱵᱮ ᱪᱟᱞᱟᱜᱼᱟᱠᱚ ᱦᱮᱸ ᱟᱯᱮ ᱥᱮᱡ ᱫᱚ ᱨᱳᱰ ᱵᱮᱥ ᱜᱮᱭᱟ ᱪᱮ ᱦᱳᱭ ᱧᱮᱞᱟᱠᱟᱫ ᱜᱮ ᱱᱟᱦᱟᱜᱼᱮ ᱞᱟᱜᱟᱭᱟ ᱟ ᱜᱩ ᱵᱮᱱᱟᱭ ᱛᱚᱵᱮ ᱱᱚᱰᱮ ᱞᱟᱹᱜᱤᱫ ᱢᱟ ᱚᱱᱠᱟ ᱢᱟ ᱵᱟᱠᱚ ᱛᱟᱦᱮᱱᱟ ᱟᱫᱚ ᱚᱱᱟ ᱥᱟᱺᱜᱤᱧ ᱠᱷᱟᱱ ᱫᱚ ᱦᱩᱱᱟᱹᱝ ᱠᱚ ᱛᱟᱦᱮᱱ ᱜᱮᱭᱟ ᱟᱫᱚ ᱱᱚᱰᱮ ᱱᱟᱜ ᱵᱚᱱ ᱧᱮᱞ ᱵᱤᱰᱟᱹᱣᱮᱫ ᱜᱮᱭᱟ

ᱧᱟᱢᱚᱜ ᱜᱮᱭᱟ ᱟᱞᱚᱵᱮᱱ ᱟᱹᱜᱩᱭᱟ ᱦᱳᱭ ᱦᱳᱭ ᱪᱮᱠᱟᱯ ᱵᱟᱲᱟ ᱠᱟᱛᱮ ᱜᱮ ᱚᱱᱟ ᱫᱚ ᱱᱟᱜ ᱵᱟᱰᱟᱭᱚᱜᱼᱟ ᱦᱳᱭ ᱵᱷᱮᱡᱟᱭᱮᱜᱼᱟ ᱞᱤᱧ ᱦᱟᱸᱜ ᱛᱚᱵᱮ ᱨᱮᱰᱤ ᱴᱷᱤᱠ ᱠᱚᱜ ᱵᱤᱱ ᱤᱱᱟᱹ ᱛᱟᱞᱚᱦᱮ ᱵᱷᱮᱡᱟᱭ ᱠᱷᱟᱱ ᱵᱤᱱ ᱦᱳᱭ ᱦᱳᱭ